ᱤᱧ ᱠᱟᱹᱢᱤᱧ ᱵᱟᱰᱟᱭᱟ ᱡᱮᱢᱚᱱ ᱦᱩᱭᱩᱜ ᱠᱟᱱᱟ ᱡᱮᱢᱚᱱ ᱠᱟᱹᱢᱤ ᱱᱤᱭᱟᱹ ᱪᱟᱹᱥᱤ ᱡᱤᱵᱚᱱ ᱪᱟᱹᱥᱤᱨᱮ ᱡᱮᱢᱚᱱ ᱤᱧ ᱢᱤᱫ ᱵᱤᱜᱷᱟᱹ ᱡᱟᱭᱜᱟ ᱨᱮᱧ ᱪᱟᱥᱼᱵᱟᱥᱚᱜ ᱠᱟᱱᱟ ᱡᱮᱢᱚᱱ ᱡᱟᱭᱜᱟ ᱨᱮᱧ ᱪᱟᱥᱚᱜ ᱠᱟᱱᱟ ᱡᱮᱢᱚᱱ ᱚᱸᱰᱮ ᱤᱧᱤᱧ ᱞᱟᱜᱟᱣ ᱠᱮᱫᱟ ᱢᱟᱱᱮ ᱤᱧ ᱞᱟᱜᱟᱣ ᱠᱮᱫᱟ ᱚᱸᱰᱮ ᱯᱟᱹᱴᱩᱣᱟᱹᱧ ᱞᱟᱜᱟᱣ ᱠᱮᱫᱟ ᱯᱟᱹᱴᱩᱣᱟᱹ ᱨᱮ ᱛᱤᱱᱟᱹᱜ ᱥᱟᱢᱟᱱ ᱥᱮ ᱛᱤᱱᱟᱹᱜ ᱢᱟᱞ ᱞᱟᱜᱟᱣᱱᱟ ᱡᱮᱢᱚᱱ ᱚᱸᱰᱮ ᱤᱧ ᱱᱤᱱᱟᱹᱜ ᱤᱭᱟᱹ ᱞᱟᱜᱟᱣ ᱠᱮᱫᱟ ᱡᱮᱢᱚᱱ ᱥᱟᱦᱟᱨ ᱞᱟᱜᱟᱣᱱᱟ ᱚᱸᱰᱮ ᱵᱤᱥ ᱠᱮᱡᱤ ᱡᱮᱢᱚᱱ ᱵᱤᱥ ᱠᱮᱡᱤᱧ ᱞᱟᱜᱟᱣ ᱠᱮᱫᱟ ᱯᱚᱭᱥᱟ ᱠᱷᱚᱨᱪᱟᱭᱱᱟ ᱛᱟᱦᱞᱮ ᱱᱤᱱᱟᱹᱜ ᱱᱤᱱᱟᱹᱜ ᱯᱚᱭᱥᱟ ᱠᱷᱚᱨᱪᱟ ᱠᱟᱛᱮ ᱡᱮᱢᱚᱱ ᱱᱤᱱᱟᱹᱜ ᱜᱟᱱ ᱠᱟᱹᱢᱤ ᱤᱧᱟᱹᱜ ᱚᱸᱰᱮ ᱤᱭᱟᱹ ᱛᱤᱧᱟ ᱢᱚᱡᱚᱜᱚᱜ ᱛᱤᱧᱟ ᱡᱮᱢᱚᱱ ᱱᱤᱭᱟᱹᱜ ᱠᱟᱹᱢᱤ ᱪᱤᱠᱟ ᱛᱮ ᱱᱟᱯᱟᱭᱚᱜ ᱡᱮᱢᱚᱱ ᱠᱟᱹᱢᱤ ᱚᱸᱰᱮ ᱱᱤᱭᱟᱹ ᱡᱟᱭᱜᱟ ᱨᱮ ᱤᱧᱤᱧ ᱠᱟᱹᱢᱤ ᱠᱮᱫᱟ ᱤᱱᱟᱹᱜ ᱜᱟᱱ ᱚᱸᱰᱮ ᱠᱷᱚᱡ ᱤᱧᱟᱹᱜ ᱩᱱᱱᱚᱛᱤ ᱦᱩᱭᱱᱟ ᱱᱤᱱᱟᱹᱜ ᱡᱮᱢᱚᱱ ᱱᱚᱝᱠᱟ ᱠᱟᱹᱢᱤ ᱨᱮᱱᱟᱜ ᱤᱭᱟᱹ ᱠᱟᱱᱟ ᱡᱮᱢᱚᱱ ᱛᱟᱦᱮᱸ ᱠᱟᱱᱟ ᱡᱮᱢᱚᱱ ᱪᱟᱥ ᱠᱟᱛᱮ ᱢᱚᱡᱽ ᱯᱟᱹᱴᱣᱟᱹ ᱥᱟᱵᱚᱱ ᱤᱭᱟᱹ ᱠᱟᱛᱮ ᱛᱟᱦᱮᱸ ᱠᱟᱱᱟ ᱛᱟᱨᱯᱚᱨ